ᱯᱚᱱᱮᱨᱳᱭ ᱟᱜᱚᱥᱴ ᱫᱩᱦᱟᱡᱟᱨ ᱯᱚᱱᱮᱨᱚ ᱵᱟᱨᱳᱭ ᱡᱩᱱ ᱫᱩᱦᱟᱡᱟᱨ ᱛᱮᱭᱮᱥ ᱵᱟᱨᱳᱭ ᱥᱮᱯᱴᱮᱢᱵᱚᱨ ᱫᱩᱦᱟᱡᱟᱨ ᱠᱩᱲᱤ ᱥᱳᱞᱳᱭ ᱚᱠᱛᱚᱵᱚᱨ ᱫᱩᱦᱟᱡᱟᱨ ᱮᱠ ᱟᱴᱷᱮᱨᱳᱭ ᱡᱟᱱᱩᱭᱟᱨᱤ ᱫᱩᱦᱟᱡᱟᱨ ᱵᱟᱭᱤᱥ